ᱥᱮᱫᱟᱭ ᱫᱚ ᱢᱟᱨᱮᱭᱟᱜ ᱨᱟᱦᱟ ᱛᱮᱜᱮ ᱠᱚ ᱮᱱᱮᱡ ᱠᱟᱱ ᱛᱟᱦᱮᱸᱫᱼᱟ ᱟᱨ ᱢᱟᱨᱮᱭᱟᱜ ᱨᱟᱦᱟ ᱛᱮᱜᱮ ᱠᱚ ᱮᱱᱮᱡ ᱥᱮᱨᱮᱧ ᱮᱫ ᱠᱟᱱ ᱛᱟᱦᱮᱸᱫᱼᱟ ᱛᱩᱢᱫᱟᱜ ᱴᱟᱢᱟᱠ ᱠᱚᱨᱛᱟᱞ ᱛᱤᱨᱭᱳ ᱦᱟᱨᱢᱳᱱᱤᱭᱟᱢ ᱟᱨ ᱟᱹᱰᱤ ᱫᱤᱱ ᱥᱚᱦᱨᱟᱭ ᱠᱚᱨᱮ ᱫᱚ ᱨᱟᱦᱟ ᱠᱚᱦᱚᱸ ᱟᱹᱰᱤ ᱢᱚᱡᱽ ᱛᱟᱦᱮᱸ ᱠᱟᱱᱟ ᱥᱚᱦᱨᱟᱭ ᱠᱚᱨᱮ ᱦᱚᱸ ᱟᱹᱰᱤ ᱢᱚᱡᱽ ᱠᱚ ᱮᱱᱮᱡ ᱥᱮᱨᱮᱧᱟᱜ ᱥᱮᱨᱮᱧ ᱛᱮᱜᱮ ᱠᱚ ᱜᱟᱵᱟᱱᱮᱫ ᱛᱟᱦᱮᱫᱼᱟ ᱟᱨ ᱛᱮᱦᱤᱧ ᱜᱟᱯᱟ ᱨᱟᱦᱟ ᱫᱚ ᱵᱟᱹᱭ ᱵᱟᱹᱭᱛᱮ ᱵᱚᱫᱚᱞ ᱪᱟᱞᱟᱜ ᱠᱟᱱᱟ ᱡᱮᱢᱚᱱ ᱛᱮᱦᱤᱧ ᱜᱟᱯᱟ ᱫᱚ ᱥᱚᱦᱨᱟᱭ ᱵᱟᱦᱟ ᱠᱚᱨᱮ ᱦᱚᱸ ᱵᱚᱠᱥ ᱨᱮ ᱥᱮᱨᱮᱧ ᱠᱚ ᱞᱟᱜᱟᱣ ᱮᱫᱟ ᱟᱨ ᱠᱚ ᱮᱱᱮᱡ ᱥᱮᱨᱮᱧ ᱮᱫᱟ ᱟᱨᱚ ᱥᱚᱦᱨᱟᱭ ᱠᱚᱨᱮ ᱦᱚᱸ ᱥᱮᱫᱟᱭ ᱞᱮᱠᱟ ᱨᱟᱦᱟ ᱛᱮᱫᱚ ᱵᱟᱠᱚ ᱮᱱᱮᱡ ᱥᱮᱨᱮᱧ ᱮᱫᱟ

ᱡᱚᱛᱚ ᱜᱮ ᱱᱮᱛᱟᱨ ᱫᱚ ᱨᱟᱦᱟ ᱠᱚ ᱵᱟᱹᱭ ᱵᱟᱹᱭᱛᱮ ᱟᱫ ᱪᱟᱞᱟᱜ ᱠᱟᱱᱟ ᱟᱵᱚ ᱥᱟᱱᱛᱟᱲ ᱥᱚᱢᱟᱡᱽ ᱨᱮ ᱟᱨ ᱢᱟᱜᱽ ᱠᱚᱨᱮ ᱦᱚᱸ ᱵᱟᱹᱭ ᱵᱟᱹᱭᱛᱮ ᱠᱚᱢ ᱪᱟᱞᱟᱜ ᱠᱟᱱᱟ ᱥᱮᱰᱟᱭ ᱞᱮᱠᱟ ᱫᱚ ᱵᱟᱝ ᱨᱟᱦᱟ ᱠᱚ ᱫᱚ ᱵᱟᱝ ᱦᱩᱭᱩᱜ ᱠᱟᱱᱟ